ᱦᱮᱸ ᱟᱵᱚᱣᱟᱜ ᱥᱟᱱᱛᱟᱲ ᱥᱚᱢᱟᱡᱽ ᱨᱮᱭᱟᱜ ᱡᱟᱦᱟᱸ ᱜᱮ ᱢᱟᱱᱮ ᱪᱷᱟᱛᱤᱠ ᱠᱚᱣᱟᱜ ᱡᱟᱦᱟᱸ ᱥᱚᱝᱵᱤᱫᱷᱟᱱ ᱵᱮᱱᱟᱣ ᱠᱟᱱᱟ ᱟᱵᱚᱣᱟᱜ ᱢᱟᱱᱮ ᱥᱨᱤᱯᱚᱛᱤ ᱴᱩᱰᱩ ᱟᱵᱚ ᱡᱟᱦᱟᱸᱭ ᱵᱮᱱᱟᱣ ᱟᱠᱟᱫ ᱟᱵᱚᱣᱟᱜ ᱥᱚᱢᱟᱡᱽ ᱨᱮᱭᱟᱜ ᱢᱟᱱᱮ ᱡᱟᱦᱟᱸ ᱜᱮ ᱱᱮᱭᱟᱣ ᱛᱟᱯᱟᱢ ᱦᱩᱭᱩᱜ ᱠᱟᱱᱟ ᱟᱪᱟᱨ ᱵᱮᱵᱚᱦᱟᱨ ᱛᱟᱵᱚᱱ ᱟᱵᱚᱣᱟᱜ ᱵᱟᱯᱞᱟ ᱦᱩᱭᱩᱜ ᱠᱟᱱᱟ ᱟᱨ ᱵᱟᱝ ᱵᱷᱟᱸᱰᱟᱱ ᱠᱚ ᱢᱚᱨᱱᱟ ᱜᱩᱨᱱᱟ ᱪᱷᱩᱛ ᱪᱷᱟᱹᱴᱭᱟᱹᱨ ᱟᱹᱰᱤ ᱩᱱᱤᱭᱟᱜ ᱥᱚᱝᱵᱤᱫᱷᱟᱱ ᱤᱫᱤ ᱠᱟᱛᱮ ᱜᱮ ᱱᱚᱣᱟ ᱴᱚᱞᱟ ᱯᱟᱲᱟ ᱟᱞᱮ ᱢᱟᱺᱡᱷᱤ ᱜᱚᱢᱠᱮ ᱠᱚ ᱱᱟᱭᱠᱮ ᱜᱚᱢᱠᱮ ᱠᱚ ᱪᱟᱞᱟᱣ ᱟᱹᱜᱩ ᱟᱠᱟᱫᱼᱟᱞᱮ ᱩᱱᱤᱭᱟᱜ ᱫᱟᱭᱟ ᱫᱩᱞᱟᱹᱲ ᱛᱮ ᱥᱮᱫᱟᱭ ᱡᱟᱦᱟᱸ ᱛᱟᱦᱮᱸ ᱠᱟᱱᱟ ᱪᱷᱟᱛᱤᱠᱟᱜ ᱡᱟᱦᱟᱸ ᱟᱢᱵᱮᱫᱠᱟᱨᱮ ᱵᱮᱱᱟᱣ ᱠᱟᱫᱟ ᱛᱚ ᱚᱱᱠᱟ ᱜᱮ ᱟᱵᱚ ᱥᱨᱤᱯᱚᱛᱤ ᱴᱩᱰᱩ ᱡᱟᱦᱟᱸᱭ ᱵᱮᱱᱟᱣ ᱟᱹᱜᱩ ᱟᱠᱟᱫᱼᱟ ᱚᱱᱟ ᱤᱫᱤ ᱠᱟᱛᱮᱫ ᱜᱮ ᱴᱚᱞᱟ ᱯᱟᱲᱟ ᱠᱚ ᱟᱹᱰᱤ ᱪᱮᱦᱨᱟ ᱜᱮᱞᱮ ᱥᱟᱢᱵᱽᱲᱟᱣ ᱠᱟᱫᱼᱟ ᱟᱹᱰᱤ ᱪᱮᱦᱨᱟ ᱜᱮᱞᱮ ᱫᱚᱦᱚ ᱟᱠᱟᱫᱼᱟ ᱟᱹᱰᱤ ᱱᱟᱯᱟᱭ ᱜᱮ ᱢᱮᱱᱟᱜ ᱞᱮᱭᱟ ᱟᱹᱰᱤ ᱨᱟᱹᱥᱠᱟᱹ ᱨᱮᱭᱟᱜ ᱠᱟᱛᱷᱟ ᱠᱟᱱᱟ ᱟᱹᱞᱤᱧ ᱤᱱᱟᱹᱜ ᱫᱷᱟᱨᱟ ᱜᱮᱞᱤᱧ ᱢᱮᱱᱮᱜᱼᱟ